ᱥᱟᱶᱟᱨ ᱥᱮᱵᱟ ᱥᱟᱶᱛᱟᱨᱤᱭᱟᱹ ᱜᱚᱲᱚ ᱟᱨ ᱢᱟᱱᱚᱛ ᱥᱮᱫ ᱠᱷᱚᱱ ᱵᱟᱸᱠᱩᱲᱟ ᱦᱚᱱᱟᱛ ᱨᱮ ᱵᱚᱭᱚᱥ ᱦᱚᱲ ᱜᱳᱥᱴᱤ ᱠᱚ ᱥᱟᱢᱟᱝ ᱨᱮ ᱢᱩᱲᱩᱫ ᱪᱮᱞᱮᱧᱡᱽ ᱫᱚ ᱦᱩᱭᱩᱜ ᱠᱟᱱᱟ ᱟᱞᱮ ᱫᱚ ᱨᱮᱸᱜᱮᱡ ᱦᱚᱲ ᱥᱚᱢᱚᱭ ᱨᱮ ᱴᱟᱠᱟ ᱯᱚᱭᱥᱟ ᱵᱟᱞᱮ ᱡᱚᱜᱟᱲ ᱫᱟᱲᱮᱭᱟᱜ ᱟ ᱚᱱᱟ ᱠᱷᱟᱹᱛᱤᱨ ᱵᱟᱞᱮ ᱡᱚᱢᱟ ᱫᱟᱲᱮᱭᱟᱜ ᱟ ᱟᱨ ᱢᱤᱴᱤᱝ ᱠᱚ ᱦᱚᱦᱚ ᱠᱟᱛᱮᱫ ᱨᱮᱦᱚᱸ ᱢᱤᱴᱤᱝ ᱨᱮ ᱡᱚᱛᱚ ᱦᱚᱲ ᱥᱚᱢᱚᱭ ᱨᱮ ᱵᱟᱠᱚ ᱥᱮᱴᱮᱨ ᱫᱟᱲᱮᱭᱟᱜ ᱟ ᱟᱨ ᱚᱱᱠᱟ ᱧᱮᱧᱮᱞ ᱦᱚᱲ ᱠᱚᱦᱚᱸ ᱵᱟᱹᱱᱩᱜ ᱠᱚᱣᱟ ᱜᱳᱥᱴᱤ ᱨᱮᱱ ᱧᱮᱧᱮᱞ ᱦᱚᱲ ᱦᱚᱸ ᱵᱟᱹᱱᱩᱜ ᱠᱚᱣᱟ ᱚᱠᱚᱭ ᱵᱩᱨᱫᱷᱤ ᱫᱤᱥᱟᱹ ᱠᱚ ᱮᱢᱟᱞᱮᱭᱟ ᱟᱨ ᱥᱩᱡᱳᱜᱽ ᱥᱩᱵᱤᱫᱷᱟ ᱫᱚ ᱟᱹᱰᱤ ᱞᱮᱠᱟᱱᱟᱜ ᱜᱮ ᱢᱮᱱᱟᱜ ᱟ ᱥᱟᱶᱟᱨ ᱥᱮᱵᱟ ᱥᱮᱫᱛᱮ ᱡᱤᱵᱚᱱ ᱵᱤᱢᱟ ᱛᱟᱨᱯᱚᱨᱮ ᱜᱳᱥᱴᱤ ᱨᱮᱱ ᱦᱚᱲ ᱠᱚ ᱜᱚᱡ ᱞᱮᱱ ᱠᱷᱟᱱ ᱢᱚᱴᱟ ᱴᱟᱠᱟ ᱠᱚ ᱧᱟᱢᱟ ᱟᱨ ᱠᱚᱢ ᱴᱟᱠᱟ ᱛᱮ ᱠᱚᱢ ᱥᱩᱫᱽ ᱛᱮ ᱴᱟᱠᱟ ᱠᱚ ᱧᱟᱢᱟ ᱞᱳᱱ ᱟᱨ ᱵᱚᱭᱚᱥᱠᱚ ᱫᱚ ᱵᱷᱟᱛᱟ ᱠᱚ ᱧᱟᱢᱟ